ᱯᱚᱸᱪᱤᱥᱮ ᱯᱷᱟᱞᱜᱩᱱ ᱤᱧᱟᱹᱜ ᱚᱟᱜ ᱨᱮ ᱵᱷᱟᱸᱰᱟᱱ ᱞᱮ ᱫᱤᱱ ᱫᱤᱱ ᱠᱟᱫᱟᱞᱮ ᱛᱚ ᱚᱱᱟ ᱨᱮ ᱤᱧᱟᱹᱜ ᱚᱭᱮᱵᱥᱟᱭᱤᱴ ᱨᱮ ᱪᱟᱞᱟᱣ ᱠᱟᱛᱮᱧ ᱧᱮᱞ ᱠᱮᱫᱟ ᱡᱮ ᱰᱤᱥᱠᱟᱣᱩᱱᱴ ᱠᱩᱯᱚᱱ ᱢᱮᱱᱟᱜ ᱟᱥᱮ ᱵᱟᱝ ᱛᱚ ᱰᱤᱥᱠᱟᱣᱩᱱᱴ ᱠᱩᱯᱚᱱ ᱛᱟᱦᱮᱸ ᱠᱟᱱ ᱛᱤᱧᱟᱹ ᱥᱤᱥᱴᱤ ᱦᱳᱴᱮᱞ ᱨᱮ ᱥᱤᱞᱫᱟᱹ ᱨᱮᱱᱟᱜ ᱥᱤᱥᱴᱤ ᱦᱳᱴᱮᱞ ᱨᱮ ᱛᱚ ᱚᱸᱰᱮ ᱪᱟᱞᱟᱣ ᱠᱟᱛᱮ ᱩᱱᱠᱩ ᱵᱟᱨ ᱥᱚ ᱛᱟᱞᱟ ᱦᱚᱲᱟᱜ ᱡᱚᱢᱤᱧ ᱚᱰᱟᱨ ᱠᱮᱫᱟ ᱠᱤᱪᱷᱩ ᱰᱤᱥᱠᱟᱣᱩᱱᱴ ᱛᱮ ᱧᱟᱢ ᱦᱚᱛᱮᱡᱛᱮᱜᱮ ᱚᱰᱟᱨ ᱠᱤᱫᱤᱧ ᱡᱟᱛᱮ ᱠᱤᱪᱷᱩ ᱤᱧᱟᱹᱜ ᱠᱟᱹᱣᱰᱤ ᱵᱟᱧᱪᱟᱜ ᱛᱤᱧᱢᱟ ᱚᱱᱟ ᱛᱮ ᱱᱚᱰᱮ ᱠᱷᱚᱱᱜᱮ ᱡᱚᱢᱟᱜ ᱤᱧ ᱚᱰᱟᱨ ᱠᱮᱫᱟ